ᱦᱮᱸ ᱚᱠᱚᱭᱮᱢ ᱞᱟᱹᱭ ᱮᱫᱟ ᱚᱻ ᱟᱨ ᱤᱧ ᱫᱚ ᱟᱨᱠᱤ ᱱᱚᱣᱟ ᱟᱞᱮ ᱡᱟᱦᱟᱸ ᱥᱚᱥᱛᱷᱟ ᱞᱮ ᱛᱮᱭᱟᱨ ᱟᱠᱟᱫᱟ ᱱᱚᱣᱟ ᱥᱚᱥᱛᱷᱟ ᱨᱮᱱᱤᱡ ᱟᱨᱠᱤ ᱤᱭᱟᱹ ᱯᱷᱩᱴᱵᱚᱞ ᱨᱮᱱᱤᱡ ᱠᱳᱡ ᱠᱟᱹᱱᱟᱹᱧ ᱟᱨᱠᱤ ᱵᱩᱡ ᱠᱮᱫᱟᱢ ᱟᱻ ᱠᱷᱮᱞ ᱠᱚᱫᱚ ᱥᱮᱨᱚᱠᱚᱢ ᱫᱚ ᱟᱞᱮ ᱱᱚᱰᱮ ᱜᱮ ᱴᱨᱮᱱᱤᱝ ᱞᱮ ᱮᱢᱟ ᱠᱚᱣᱟ ᱠᱷᱮᱞ ᱫᱚ ᱵᱟᱝ ᱛᱮᱫ ᱫᱚ ᱵᱟᱝ ᱱᱚᱜ ᱚᱭ ᱜᱤᱫᱽᱨᱟᱹ ᱠᱚᱞᱮ ᱫᱚᱦᱚ ᱟᱠᱟᱫ ᱠᱚᱣᱟ ᱱᱩᱠᱩ ᱴᱨᱮᱱᱤᱝ ᱞᱮ ᱮᱢᱟ ᱠᱚ ᱠᱟᱱᱟ ᱠᱷᱮᱞ ᱠᱚᱞᱮ ᱥᱮᱲᱟ ᱦᱚᱪᱚᱭᱮᱫ ᱠᱚᱣᱟ ᱟᱨᱠᱤ ᱟᱫᱚ ᱚᱱᱠᱟᱱ ᱜᱤᱫᱽᱨᱟᱹ ᱠᱚ ᱡᱩᱫᱤ ᱠᱚ ᱧᱟᱢᱚᱜᱼᱟ ᱟᱨ ᱠᱤ ᱴᱨᱮᱱᱤᱝ ᱨᱮᱱᱟᱜ ᱫᱟᱣᱠᱚᱞᱮ ᱮᱢᱟ ᱠᱚᱣᱟ ᱥᱩᱡᱚᱠ ᱥᱩᱵᱤᱫᱷᱟ ᱞᱮ ᱮᱢᱟ ᱠᱚᱣᱟ ᱟᱨᱠᱤ

ᱟᱫᱚ ᱟᱹᱞᱤᱧ ᱪᱮᱫ ᱞᱤᱧ ᱞᱟᱹᱭᱮᱫᱟ ᱟᱞᱮ ᱪᱚᱞᱞᱤᱥ ᱯᱚᱸᱧᱪᱟᱥ ᱡᱚᱱ ᱥᱮ ᱡᱟᱦᱟᱸ ᱛᱤᱱᱟᱹᱜ ᱜᱮᱯᱮ ᱛᱟᱦᱮᱱ ᱟᱞᱮ ᱱᱚᱰᱮ ᱟᱞᱮᱭᱟᱜ ᱠᱮᱢᱯ ᱢᱮᱱᱟᱜ ᱟᱥᱮ ᱠᱳᱪᱤᱝ ᱥᱮᱱᱴᱟᱨ ᱢᱮᱱᱟᱜᱼᱟ ᱟᱞᱮ ᱱᱚᱰᱮ ᱠᱳᱡ ᱞᱮ ᱮᱢᱟ ᱠᱚᱣᱟ ᱥᱮᱛᱟᱜ ᱵᱟᱨ ᱜᱷᱚᱱᱴᱟ ᱞᱮ ᱟᱫᱚ ᱚᱱᱰᱮ ᱪᱟᱞᱟᱣ ᱫᱚ ᱪᱟᱞᱟᱣ ᱫᱚ ᱜᱟᱱᱚᱼᱟ ᱵᱟᱝ ᱢᱮᱱᱛᱮᱫ ᱫᱚ ᱟᱨᱠᱤ ᱚᱱᱰᱮᱦᱚ ᱴᱮᱨᱱᱤᱝ ᱫᱚ ᱮᱢ ᱚᱪᱚ ᱫᱚ ᱜᱟᱱᱚᱼᱟ ᱵᱟᱝ ᱢᱮᱱᱛᱮᱫ ᱫᱚ ᱵᱟᱝ ᱠᱤᱱᱛᱩ ᱚᱱᱟ ᱚᱱᱠᱟ ᱟᱞᱮ ᱠᱳᱪᱤᱝ ᱨᱮᱱᱟ ᱠᱤᱪᱷᱩ ᱱᱤᱭᱚᱢ ᱛᱮᱦᱮᱸᱱᱟ ᱥᱤᱥᱴᱮᱢ ᱛᱮᱦᱮᱸᱱᱟ ᱚᱱᱟ ᱱᱤᱭᱚᱢ ᱛᱟᱞᱟᱛᱮ ᱱᱤᱭᱚᱢ ᱠᱚ ᱯᱟᱞᱚᱱ ᱦᱩᱭᱩᱜᱼᱟ ᱥᱮ ᱚᱱᱟᱜ ᱱᱤᱭᱚᱢ ᱠᱚ ᱚᱵᱚᱞᱚᱢᱵᱚᱱ ᱦᱩᱭᱩᱜᱼᱟ ᱦᱳᱭ ᱦᱳᱭ ᱟᱫᱚ ᱟᱫᱚ ᱟᱹᱞᱤᱧ ᱠᱳᱪ ᱦᱤᱥᱟᱹᱵ ᱛᱮ ᱪᱮᱫ ᱞᱤᱧ ᱞᱟᱹᱭ ᱮᱫᱟ ᱟᱹᱞᱤᱧ ᱠᱟᱹᱴᱤᱡ ᱚᱱᱟ ᱨᱮᱱᱟ ᱱᱤᱭᱚᱢ ᱠᱚ ᱪᱮᱫ ᱞᱮᱠᱟ ᱠᱟᱛᱮᱫ ᱞᱮ ᱥᱮᱸᱲᱟ ᱟᱠᱚᱣᱟ ᱪᱮᱫ ᱞᱮᱠᱟ ᱵᱟᱝ ᱚᱱᱟ ᱠᱟᱹᱴᱤᱡ ᱞᱤᱧ ᱞᱟᱹᱭ ᱟᱹᱵᱤᱱ ᱠᱟᱱᱟ ᱞᱟᱹᱭ ᱫᱚ ᱱᱚᱜᱼᱚᱭ ᱱᱚᱝᱠᱟ ᱥᱤᱥᱴᱮᱢ ᱫᱚ ᱦᱩᱭᱩ ᱠᱟᱱᱟ ᱡᱮ ᱥᱮᱛᱟᱜ ᱵᱮᱲᱮ ᱵᱟᱨ ᱜᱷᱚᱱᱴᱟ ᱞᱮ ᱫᱟᱹᱲ ᱟᱠᱚ ᱥᱮ ᱴᱨᱮᱱᱤᱝ ᱦᱚᱪᱚ ᱠᱚᱣᱟᱞᱮ ᱟᱨ ᱛᱟᱨᱟᱥᱤᱧ ᱵᱮᱲᱟ ᱦᱚ ᱵᱟᱨ ᱜᱷᱚᱱᱴᱟᱞᱮ ᱫᱟᱹᱲᱟ ᱟᱨ ᱵᱚᱞᱠᱚᱞᱮ ᱛᱷᱤᱭᱟᱹ ᱵᱟᱲᱟ ᱚᱪᱚ ᱠᱚᱣᱟ ᱟᱨ ᱱᱚᱝᱠᱟᱞᱮ ᱴᱨᱮᱱᱤᱝ ᱞᱮ ᱥᱮᱸᱲᱟ ᱚᱪᱚ ᱠᱚᱣᱟ ᱡᱟᱛᱮ ᱞᱟᱦᱟᱥᱮᱱ ᱠᱚ ᱞᱟᱦᱟ ᱪᱟᱞᱟ ᱢᱟ ᱟᱫᱚ ᱪᱟᱞᱟ ᱦᱩᱭᱩ ᱟᱛᱚ ᱪᱟᱞᱟ ᱦᱩᱭᱩᱼᱟ ᱜᱟᱹᱲᱤ ᱠᱚ ᱜᱟᱹᱲᱤ ᱠᱚ ᱜᱟᱹᱲᱤ ᱠᱚ ᱢᱮᱱᱟᱼᱟ ᱢᱚᱴᱚᱨ ᱥᱟᱭᱠᱮᱞ ᱠᱚ ᱢᱮᱱᱟᱼᱟ ᱪᱟᱞᱟ ᱦᱩᱭᱩᱼᱟ ᱥᱮᱸᱲᱟ ᱟᱯᱮ ᱦᱩᱭᱩᱼᱟ ᱵᱚᱞᱠᱷᱮᱞ ᱠᱚ ᱥᱮᱸᱲᱟ ᱟᱯᱮ ᱦᱩᱭᱩᱼᱟ ᱡᱚᱛᱚ ᱴᱨᱮᱱᱤᱝ ᱮᱢᱟ ᱟᱯᱮ ᱦᱩᱭᱩᱼᱟ ᱥᱮᱸᱲᱟ ᱟᱯᱮ ᱦᱩᱭᱩᱼᱟ ᱟᱨᱠᱤ

ᱵᱚᱞᱠᱷᱮᱞ ᱠᱚᱦᱚᱸ ᱠᱟᱵᱟᱰᱤ ᱠᱷᱮᱞ ᱠᱚᱦᱚᱸ ᱡᱚᱛᱚ ᱜᱮᱞᱮ ᱟᱭᱢᱟ ᱠᱚᱜᱮᱞᱮ ᱥᱮᱸᱲᱟ ᱟᱠᱚ ᱠᱟᱱᱟ ᱡᱚᱛᱚ ᱠᱚᱜᱮ ᱟᱨᱠᱤ ᱠᱟᱵᱟᱰᱤ ᱠᱷᱮᱞ ᱠᱚᱫᱚ ᱠᱟᱵᱟᱰᱤ ᱠᱷᱮᱞ ᱠᱚᱞᱮ ᱥᱮᱸᱲᱟ ᱟᱠᱚᱣᱟ ᱟᱨ ᱤᱭᱟᱹ ᱢᱟᱴᱷ ᱢᱟᱴᱷ ᱫᱚ ᱥᱮᱸᱲᱟᱭ ᱜᱮ ᱟᱨᱠᱤ ᱡᱚᱛᱚ ᱥᱮᱸᱲᱟ ᱜᱮᱭᱟ ᱢᱟᱴᱷ ᱦᱚ ᱥᱮᱲᱟ ᱜᱮᱭᱟ ᱡᱷᱚᱛᱚ ᱠᱷᱮᱞ ᱜᱟᱱᱚ ᱟ ᱯᱨᱟᱭ ᱪᱚᱞᱞᱤᱥ ᱯᱚᱱᱪᱟᱥ ᱡᱚᱱ ᱠᱷᱮᱞ ᱜᱟᱱᱚᱼᱟ ᱫᱷᱤᱨᱤ ᱯᱷᱤᱨᱤ ᱫᱚ ᱵᱟᱹᱱᱩᱼᱟ ᱵᱟᱹᱞᱤ ᱫᱷᱤᱨᱤ ᱯᱷᱤᱨᱤ ᱫᱚ ᱢᱟᱴᱷ ᱨᱮᱫᱚ ᱵᱟᱹᱱᱩᱼᱟ ᱡᱚᱛᱚ ᱵᱟᱹᱞᱤ ᱛᱮ ᱩᱵ ᱢᱮᱱᱟᱜᱼᱟ ᱜᱷᱟᱥ ᱥᱟᱜᱮᱱ ᱨᱟᱠᱟᱵ ᱟᱠᱟᱱᱟ ᱚᱱᱟ ᱨᱮᱜᱮ ᱠᱷᱮᱞ ᱦᱩᱭᱩᱼᱟ ᱵᱟᱡᱟᱣ ᱨᱮᱱᱟ ᱫᱚ ᱠᱚᱱᱚ ᱵᱚᱛᱚᱨ ᱵᱟᱹᱱᱩᱼᱟ ᱟᱨᱠᱤ ᱦᱮᱸ ᱦᱮᱸ ᱠᱚᱱᱚ ᱚᱥᱩᱵᱤᱫᱷᱟ ᱫᱚ ᱵᱟᱹᱱᱩᱼᱟ ᱟᱨᱠᱤ ᱟᱯᱮ ᱚᱱᱰᱮ ᱜᱮ ᱛᱟᱦᱚᱞᱮ ᱪᱟᱞᱟ ᱦᱩᱭᱩᱼᱟ ᱚᱱᱰᱮ ᱜᱮ ᱛᱟᱦᱚᱞᱮ ᱴᱨᱮᱱᱤᱝ ᱥᱮᱸᱲᱟ ᱟᱠᱚ ᱦᱩᱭᱩᱼᱟ ᱚᱱᱰᱮ ᱜᱮ ᱥᱮᱸᱲᱟ ᱟᱠᱚ ᱥᱮᱸᱲᱟ ᱚᱪᱚ ᱠᱚ ᱦᱩᱭᱩᱼᱟ ᱡᱟᱛᱮ ᱞᱟᱦᱟ ᱥᱮᱫ ᱠᱚ ᱞᱟᱦᱟ ᱪᱟᱞᱟᱼᱢᱟ ᱦᱮᱸ ᱦᱮᱸ ᱚᱱᱰᱮ ᱜᱮ ᱛᱟᱦᱮᱱ ᱦᱩᱭᱩᱼᱟ ᱚᱱᱰᱮ ᱡᱟᱛᱮ ᱞᱟᱦᱟᱥᱮᱫ ᱠᱚ ᱞᱟᱦᱟ ᱪᱟᱞᱟᱢᱟ ᱚᱱᱰᱮ ᱜᱮ ᱛᱟᱦᱮᱱ ᱦᱩᱭᱩᱼᱟ ᱟᱨᱠᱤ ᱵᱟᱨᱯᱮ ᱪᱟᱸᱫᱳ ᱛᱟᱦᱮᱱ ᱦᱩᱭᱩᱼᱟ ᱦᱩᱸ ᱦᱩᱸ ᱦᱮᱸ ᱦᱮᱸ ᱦᱮᱸ ᱴᱷᱤᱠ ᱜᱮᱭᱟ ᱛᱟᱦᱚᱞᱮ ᱤᱱᱟᱹ ᱠᱷᱚᱵᱚᱨ ᱜᱮᱛᱚ ᱟᱨ ᱡᱟᱦᱟᱸᱱᱟᱜ ᱟᱨᱚ ᱯᱷᱩᱴᱵᱚᱞ ᱟᱨᱚ ᱤᱭᱟᱹ ᱵᱟᱠᱷᱨᱟᱛᱮ ᱡᱩᱫᱤ ᱵᱤᱱ ᱜᱚᱞᱯᱚᱭᱟᱜᱼᱟ ᱟᱞᱮ ᱱᱚᱰᱮ ᱡᱟᱦᱟᱞᱮ ᱟᱞᱮ ᱢᱟᱱᱮ ᱟᱞᱮ ᱡᱟᱦᱟᱸ ᱠᱮᱢᱯ ᱡᱟᱦᱟᱸᱞᱮ ᱠᱷᱩᱞᱟᱹᱣ ᱠᱟᱫᱟ ᱠᱮᱢᱯ ᱢᱟᱱᱮ ᱡᱟᱦᱟᱸ ᱡᱟᱦᱟᱸᱞᱮ ᱯᱷᱩᱴᱵᱚᱞ ᱠᱚᱞᱮ ᱴᱨᱮᱱᱤᱝ ᱠᱚᱣᱟ ᱟᱞᱮᱴᱷᱮᱱ ᱠᱷᱚᱱ ᱥᱮᱸᱲᱟ ᱠᱟᱛᱮᱠᱚ ᱪᱮᱛᱟᱱ ᱥᱮᱫ ᱠᱚ ᱞᱟᱦᱟ ᱪᱟᱞᱟᱣ ᱟᱠᱟᱱᱟ ᱥᱮᱠᱚ ᱨᱟᱠᱟᱵ ᱪᱟᱞᱟᱣ ᱟᱠᱟᱱᱟ ᱡᱟᱛᱮ ᱟᱯᱮᱦᱚ ᱟᱯᱮᱴᱷᱮᱱ ᱥᱮᱱ ᱠᱟᱛᱮᱫ ᱵᱷᱟᱹᱜᱤ ᱴᱷᱤᱠ ᱵᱚᱞᱠᱷᱮᱞ ᱠᱚ ᱥᱮᱸᱲᱟᱭ ᱢᱟ ᱪᱮᱛᱟᱱ ᱥᱮᱫ ᱠᱚ ᱞᱟᱦᱟ ᱪᱟᱞᱟᱜ ᱢᱟ ᱥᱮᱠᱚ ᱨᱟᱠᱟᱵ ᱪᱟᱞᱟᱼᱢᱟ ᱥᱮ ᱠᱚ ᱞᱟᱦᱟ ᱢᱟ ᱟᱞᱮᱭᱟᱜ ᱟᱞᱮᱭᱟᱜ ᱧᱩᱛᱩᱢ ᱠᱚᱦᱚᱸ ᱠᱚ ᱫᱚᱦᱚᱭ ᱢᱟ ᱟᱯᱮᱠᱚᱣᱟᱜ ᱧᱩᱛᱩᱢ ᱦᱚᱸ ᱛᱮᱦᱮᱱ ᱛᱟᱠᱚ ᱢᱟ ᱚᱱᱠᱟ ᱠᱟᱛᱮᱫ ᱡᱟᱛᱮ ᱞᱟᱦᱟ ᱪᱟᱞᱟ ᱢᱟᱠᱚ ᱪᱮᱛᱟᱱ ᱥᱮᱫ ᱴᱷᱤᱠ ᱜᱮᱭᱟ ᱛᱟᱦᱚᱞᱮ ᱦᱮ ᱢᱟ ᱛᱟᱦᱚᱞᱮ ᱤᱱᱠᱟᱹᱜᱮ ᱛᱟᱦᱚᱞᱮ ᱪᱟᱞᱟᱼᱟ ᱟᱯᱮᱴᱷᱮᱱ ᱜᱮ ᱛᱟᱦᱚᱞᱮ ᱠᱳᱪᱤᱝ ᱫᱚ ᱮᱢᱟᱠᱚ ᱠᱚ ᱦᱩᱭᱩᱜᱼᱟ ᱟᱯᱮᱭᱟᱜ ᱫᱟᱹᱭᱤ ᱦᱚᱛᱚ ᱵᱷᱟᱹᱜᱤ ᱜᱮ ᱚᱱᱰᱮ ᱦᱚ ᱛᱟᱦᱚᱞᱮ ᱮᱢᱟ ᱠᱚ ᱦᱩᱭᱩᱼᱟ ᱴᱨᱮᱱᱤᱝ ᱚᱱᱰᱮ ᱜᱮ ᱴᱷᱤᱠ ᱦᱮᱸ ᱚᱱᱰᱮᱸ ᱜᱮ ᱛᱟᱦᱚᱞᱮ ᱴᱨᱮᱱᱤᱝ ᱮᱢᱟ ᱠᱚ ᱦᱩᱭᱩᱼᱟ ᱚᱱᱟ ᱥᱮᱛᱟ ᱥᱮᱛᱟ ᱵᱮᱲᱟ ᱛᱟᱨᱟᱥᱤᱧ ᱵᱮᱲᱟ ᱚᱱᱟ ᱵᱟᱨ ᱵᱮᱲᱟ ᱴᱨᱮᱱᱤᱝ ᱮᱢᱟ ᱠᱚ ᱠᱷᱟᱱ ᱜᱮ ᱠᱚ ᱥᱮᱸᱲᱟᱭᱟ ᱵᱷᱟᱹᱜᱤ ᱴᱷᱤᱠ ᱠᱚ ᱥᱮᱸᱲᱟᱼᱟ ᱢᱚᱡᱽ ᱛᱮᱠᱚ ᱥᱮᱸᱲᱟᱼᱟ ᱪᱮᱛᱟᱱ ᱥᱮᱫ ᱠᱚ ᱞᱟᱦᱟ ᱪᱟᱞᱟᱼᱟ ᱴᱷᱤᱠ ᱜᱮᱭᱟ ᱛᱟᱦᱚᱞᱮ